ᱦᱮᱸ ᱚᱱᱠᱟ ᱫᱚ ᱯᱚᱛᱚᱵ ᱯᱟᱲᱦᱟᱣ ᱠᱚᱨᱮᱱᱟᱜ ᱠᱟᱛᱷᱟ ᱠᱚᱫᱚ ᱤᱧᱦᱚᱸ ᱢᱟᱲᱟᱝ ᱥᱮᱫ ᱛᱮ ᱱᱚᱝᱠᱟ ᱵᱟᱝᱞᱟ ᱨᱮᱱᱟᱜ ᱯᱩᱛᱷᱤ ᱠᱚ ᱠᱟᱹᱡ ᱤᱧ ᱧᱮᱞ ᱵᱟᱲᱟ ᱞᱮᱫᱼᱟ ᱡᱟᱦᱟᱸ ᱡᱮ ᱚᱱᱮ ᱯᱟᱹᱦᱤᱞ ᱧᱚᱜ ᱥᱚᱢᱚᱭ ᱵᱤᱫᱟᱹᱞ ᱠᱚᱨᱮ ᱥᱠᱩᱞ ᱨᱮ ᱯᱟᱲᱦᱟᱜ ᱯᱟᱲᱦᱟᱜ ᱛᱮᱜᱮ ᱟᱫᱚ ᱢᱤᱫᱴᱟᱝ ᱯᱚᱛᱚᱵ ᱛᱟᱦᱮᱸ ᱠᱟᱱᱟ ᱥᱮᱠ ᱥᱮᱠᱟᱞᱮᱨ ᱠᱚᱛᱷᱟ ᱢᱮᱱᱛᱮ ᱚᱸᱰᱮ ᱫᱚ ᱱᱟᱱᱟ ᱦᱩᱱᱟᱹᱨ ᱠᱟᱹᱦᱱᱤ ᱜᱮ ᱦᱟᱸᱜ ᱚᱞ ᱛᱟᱦᱮᱸ ᱠᱟᱱᱟ ᱵᱚᱸᱜᱟ ᱵᱳᱨᱳᱣᱟᱜ ᱠᱚ ᱠᱟᱛᱷᱟ ᱠᱚ ᱛᱟᱦᱮᱸ ᱠᱟᱱᱟ ᱡᱮᱢᱚᱱ ᱚᱱᱟ ᱨᱮᱞᱤᱧ ᱧᱮᱞ ᱞᱮᱫ ᱛᱟᱦᱮᱸ ᱠᱟᱱᱟ ᱚᱱᱟ ᱪᱮᱫ ᱠᱚ ᱩᱱᱠᱩ ᱵᱚᱸᱜᱟ ᱵᱳᱨᱳ ᱠᱚ ᱤᱫᱤ ᱠᱟᱛᱮᱫ ᱱᱚᱣᱟ ᱥᱤᱧ ᱪᱟᱸᱫᱳ ᱦᱚᱸᱠᱚ ᱚᱱᱟ ᱦᱮᱢᱟᱞ ᱵᱩᱨᱩ ᱨᱮᱠᱚ ᱮᱥᱮᱫ ᱞᱮᱫᱮ ᱛᱟᱦᱮᱸ ᱠᱟᱱᱟ ᱱᱚᱝᱠᱟᱱ ᱠᱟᱹᱦᱱᱤ ᱠᱚᱞᱮᱧ ᱧᱮᱞ ᱵᱟᱲᱟ ᱞᱮᱫᱼᱟ ᱟᱫᱚ ᱱᱚᱣᱟᱛᱮ ᱩᱭᱦᱟᱹᱨᱚᱜᱼᱟ ᱯᱟᱹᱦᱤᱞ ᱡᱩᱜᱽ ᱨᱮᱫᱚ ᱥᱟᱹᱨᱤᱜᱮ ᱵᱚᱸᱜᱟ ᱵᱳᱨᱳ ᱠᱚ ᱯᱟᱞᱮᱱ ᱛᱟᱦᱮᱸ ᱠᱟᱱᱟ ᱠᱚ ᱟᱨ ᱚᱱᱠᱟᱱ ᱜᱷᱚᱴᱚᱱᱟ ᱠᱚ ᱩᱫᱩᱜ ᱦᱚᱪᱚ ᱞᱮᱫ ᱛᱟᱦᱮᱸ ᱠᱟᱱᱟ ᱛᱚᱵᱮ ᱱᱚᱣᱟᱞᱤᱧ ᱩᱭᱦᱟᱹᱨᱟ ᱡᱮ ᱥᱟᱹᱨᱤᱜᱮ ᱵᱚᱸᱜᱟ ᱵᱳᱨᱳ ᱠᱚᱫᱚ ᱢᱮᱱᱟᱜ ᱠᱚᱜᱮᱭᱟ ᱟᱨ ᱩᱱᱠᱩ ᱤᱫᱤ ᱠᱟᱛᱮᱫ ᱜᱮ ᱱᱚᱣᱟ ᱫᱷᱟᱹᱨᱛᱤ ᱯᱩᱨᱤ ᱫᱚ ᱵᱮᱱᱟᱣ ᱠᱟᱜᱼᱟ ᱠᱚ ᱥᱟᱡᱟᱣ ᱠᱟᱜ ᱠᱚ ᱱᱚᱝᱠᱟ ᱢᱟᱱᱮ ᱩᱭᱦᱟᱹᱨᱚᱜ ᱠᱟᱱᱟ ᱟᱨ ᱚᱱᱟ ᱯᱚᱨᱮ ᱛᱮ ᱟᱹᱞᱤᱧ ᱫᱚ ᱱᱚᱝᱠᱟ ᱡᱟᱦᱟᱱᱟᱜ ᱤᱭᱟᱹ ᱨᱮᱫᱚ ᱦᱟᱸᱜ ᱚᱵᱚᱥᱥᱚ ᱟᱥᱮᱠᱟ ᱥᱮ ᱮᱢᱟᱱ ᱠᱚᱨᱮ ᱫᱚ ᱥᱮᱞᱮᱫ ᱦᱟᱸᱜ ᱵᱟᱹᱱᱩᱜ ᱞᱤᱧᱟᱹ ᱛᱚᱵᱮ ᱡᱟᱜᱽ ᱜᱮ ᱟᱞᱮ ᱟᱛᱳ ᱴᱚᱞᱟ ᱠᱚᱨᱮᱜ ᱟᱨ ᱱᱚᱣᱟ ᱥᱚᱢᱟᱡᱽ ᱠᱚᱨᱮᱜ ᱱᱚᱜᱼᱚᱸᱭ ᱡᱟᱦᱮᱨ ᱜᱟᱲ ᱠᱚᱨᱮᱜ ᱫᱩᱲᱩᱵ ᱨᱮᱫᱚ ᱞᱤᱧ ᱥᱮᱞᱮᱫ ᱞᱤᱧ ᱛᱟᱦᱮᱱ ᱠᱟᱱ ᱜᱮᱭᱟ ᱚᱸᱰᱮ ᱦᱚᱸ ᱱᱚᱝᱠᱟᱱ ᱜᱟᱯᱟᱞᱢᱟᱨᱟᱣ ᱠᱟᱛᱷᱟ ᱠᱚᱜᱮ ᱫᱩᱲᱩᱵ ᱠᱟᱛᱮᱫ ᱞᱮ ᱜᱟᱞᱚᱪ ᱡᱚᱝᱟ ᱡᱟᱦᱟᱸᱭ ᱡᱟᱦᱟᱸ ᱠᱚᱭ ᱵᱟᱲᱟᱭ ᱚᱱᱟ ᱠᱟᱛᱷᱟ ᱠᱚ ᱟᱸᱡᱚᱢ ᱞᱮᱠᱷᱟᱱ ᱥᱟᱹᱨᱤᱜᱮ ᱵᱚᱸᱜᱟ ᱵᱳᱨᱳ ᱠᱚᱫᱚ ᱢᱮᱱᱟᱜ ᱠᱚᱜᱮᱭᱟ ᱟᱨ ᱩᱱᱠᱩ ᱤᱫᱤ ᱠᱟᱛᱮᱫ ᱜᱮ ᱱᱚᱣᱟ ᱫᱷᱟᱹᱨᱛᱤ ᱫᱤᱥᱚᱢ ᱫᱚ ᱦᱟᱹᱨᱭᱟᱹᱲ ᱵᱟᱹᱨᱭᱟᱹᱲ ᱢᱮᱱᱟᱜᱼᱟ